ᱦᱮᱸ ᱤᱧ ᱢᱤᱫᱴᱟᱝ ᱯᱩᱛᱷᱤᱧ ᱯᱟᱲᱦᱟᱣ ᱞᱮᱫᱟ ᱡᱟᱦᱟᱱᱟᱜ ᱡᱟᱦᱟᱸᱭᱟᱜ ᱧᱩᱛᱩᱢ ᱫᱚ ᱦᱩᱭᱩᱜ ᱠᱟᱱᱟ ᱡᱟᱦᱮᱨ ᱵᱚᱸᱜᱟ ᱥᱟᱱᱛᱟᱲ ᱠᱚ ᱯᱳᱭᱞᱳ ᱯᱳᱭᱞᱳ ᱫᱚ ᱚᱱᱟ ᱯᱩᱛᱷᱤᱨᱮ ᱠᱟᱹᱴᱤᱡ ᱦᱚᱸ ᱢᱚᱱᱮ ᱜᱮ ᱵᱟᱝ ᱞᱟᱜᱟᱣ ᱠᱟᱱᱟ ᱟᱹᱰᱤ ᱢᱟᱨᱟᱝ ᱢᱟᱨᱟᱝ ᱚᱞ ᱥᱮᱨᱮᱧ ᱠᱚᱦᱚᱸ ᱢᱚᱱᱮᱨᱮ ᱞᱟᱜᱟᱣ ᱜᱮ ᱵᱟᱝ ᱞᱟᱜᱟᱣ ᱠᱟᱱᱟ ᱯᱟᱲᱦᱟᱣ ᱠᱟᱛᱮᱜ ᱠᱟᱹᱴᱤᱡ ᱵᱷᱟᱜᱮ ᱵᱩᱡᱷᱟᱹᱜᱼᱟ ᱥᱮ ᱪᱮᱫ ᱚᱱᱠᱟᱱᱟᱜ ᱫᱚᱢᱟ ᱢᱚᱱᱮᱜᱮ ᱵᱟᱝ ᱦᱩᱭ ᱠᱟᱱᱟ ᱛᱟᱭᱚᱢ ᱛᱟᱭᱚᱢᱛᱮ ᱫᱤᱱ ᱫᱤᱱᱛᱮ ᱯᱟᱲᱦᱟᱣ ᱯᱟᱲᱦᱟᱣ ᱛᱮ ᱟᱹᱰᱤ ᱢᱚᱡᱽᱜᱮ ᱵᱩᱡᱷᱟᱹᱜ ᱠᱟᱱᱟ ᱪᱮᱫᱟᱜ ᱥᱮ ᱯᱟᱲᱦᱟᱣ ᱠᱟᱛᱮᱜ ᱵᱩᱡᱽ ᱠᱤᱫᱟᱹᱧ ᱚᱱᱟ ᱨᱮᱱᱟᱜ ᱢᱟᱱᱮ ᱡᱟᱦᱟᱸ ᱠᱚᱫᱚ ᱱᱚᱣᱟ ᱠᱚᱨᱮᱜ ᱫᱚ ᱵᱟᱝ ᱧᱟᱢᱚᱜ ᱨᱮᱦᱚᱸ ᱡᱟᱦᱟᱱᱟᱜ ᱯᱩᱛᱷᱤ ᱠᱚᱨᱮᱜ ᱵᱟᱝ ᱧᱟᱢᱚᱜ ᱨᱮᱦᱚᱸ ᱚᱸᱰᱮ ᱫᱚ ᱚᱱᱟᱴᱟᱜ ᱡᱟᱦᱮᱨ ᱵᱚᱸᱜᱟ ᱥᱟᱱᱛᱟᱲ ᱠᱚ ᱯᱩᱛᱷᱤ ᱨᱮᱫᱚ ᱧᱟᱢᱚᱜ ᱜᱮᱭᱟ ᱡᱮᱢᱚᱱᱠᱤ ᱥᱟᱠᱨᱟᱛ ᱥᱚᱦᱨᱟᱭ ᱢᱟᱜ ᱢᱚᱲᱮ ᱵᱟᱦᱟ ᱵᱷᱟᱸᱰᱟᱱ ᱛᱮᱞ ᱱᱟᱦᱟᱱ ᱟᱹᱰᱤ ᱟᱭᱢᱟ ᱠᱚᱜᱮ ᱚᱸᱰᱮ ᱢᱮᱱᱟᱜᱼᱟ ᱫᱚᱝ ᱥᱮᱨᱮᱧ ᱵᱟᱦᱟ ᱥᱮᱨᱮᱧ ᱥᱚᱦᱨᱟᱭ ᱥᱮᱨᱮᱧ ᱞᱟᱜᱽᱲᱮ ᱥᱮᱨᱮᱧ ᱚᱱᱟ ᱠᱚ ᱥᱟᱱᱟᱢᱟᱜ ᱜᱮ ᱢᱮᱱᱟᱜᱼᱟ ᱟᱨ ᱵᱟᱯᱞᱟ ᱥᱮ ᱵᱤᱦᱟᱹ ᱟᱵᱚ ᱡᱟᱹᱛᱤ ᱨᱮᱭᱟᱜ ᱟᱹᱨᱤᱪᱟᱹᱞᱤ ᱨᱮᱭᱟᱜ ᱡᱟᱦᱟᱱᱟᱜ ᱜᱮ ᱡᱚᱛᱚᱱᱟᱜ ᱜᱮ ᱚᱱᱮ ᱡᱟᱦᱮᱨ ᱵᱚᱸᱜᱟ ᱥᱟᱱᱛᱟᱲ ᱨᱮᱫᱚ ᱢᱮᱱᱟᱜ ᱛᱟᱵᱚᱱᱟ ᱟᱵᱚᱣᱟᱜ ᱵᱟᱲᱟᱭᱟᱜ ᱞᱟᱹᱠᱛᱤ ᱠᱟᱱᱟ ᱯᱳᱭᱞᱳ ᱨᱮᱫᱚ ᱚᱱᱟ ᱵᱳᱭ ᱫᱚ ᱵᱟᱝ ᱤᱧ ᱠᱩᱥᱤᱭᱟᱜ ᱛᱟᱦᱮᱸᱫ ᱩᱱᱟᱹᱜ ᱢᱟᱨᱟᱝ ᱢᱟᱨᱟᱝ ᱚᱞ ᱫᱚ ᱛᱤᱥ ᱤᱧ ᱯᱟᱲᱦᱟᱣ ᱪᱟᱵᱟᱭᱟ ᱢᱚᱱᱮ ᱞᱤᱫᱟᱹᱧ ᱢᱮᱱᱠᱷᱟᱱ ᱯᱚᱨᱮ ᱛᱮᱫᱚ ᱚᱱᱟ ᱵᱳᱭᱨᱮ ᱮᱛᱚᱜᱤᱧ ᱠᱩᱥᱤᱭᱟᱫᱟ ᱡᱮ ᱫᱤᱱᱟᱹᱢ ᱦᱤᱞᱳᱜ ᱤᱧ ᱯᱟᱲᱦᱟᱜ ᱠᱟᱱ ᱛᱟᱦᱮᱸᱫ ᱡᱟᱦᱟᱸ ᱨᱮᱵᱟᱝ ᱡᱟᱦᱟᱸ ᱨᱮᱫᱚ ᱠᱩᱥᱤᱭᱠᱟᱫᱟᱹᱧ ᱤᱧᱤᱧ ᱨᱤᱠᱟᱹᱭᱟ ᱡᱮ ᱟᱨᱦᱚᱸ ᱱᱚᱣᱟ ᱠᱚ ᱯᱟᱲᱦᱟᱣ ᱞᱮᱱᱠᱷᱟᱱ ᱟᱨ ᱦᱚᱲᱠᱚ ᱟᱹᱰᱤᱜᱮ ᱵᱷᱟᱜᱮ ᱠᱚ ᱵᱩᱡᱟ ᱡᱟᱦᱟᱸᱭ ᱡᱩᱫᱤ ᱡᱟᱦᱟᱱᱟᱜ ᱨᱮ ᱮᱸᱴᱠᱮᱴᱚᱲᱮ ᱦᱩᱭᱩᱜ ᱛᱟᱠᱚᱣᱟ ᱮᱴᱟᱜ ᱯᱩᱛᱷᱤᱨᱮ ᱵᱟᱝ ᱠᱚ ᱧᱟᱢ ᱫᱟ ᱡᱟᱦᱮᱨ ᱵᱚᱸᱜᱟ ᱥᱟᱱᱛᱟᱲ ᱠᱚ ᱯᱩᱛᱷᱤ ᱨᱮᱫᱚ ᱠᱚ ᱧᱟᱢ ᱜᱮᱭᱟ ᱮᱢᱚᱱ ᱡᱤᱱᱤᱥ ᱵᱟᱹᱱᱩᱜᱼᱟ ᱡᱟᱦᱟᱸ ᱨᱮ ᱚᱱᱟ ᱵᱟᱹᱱᱩᱜᱼᱟ ᱡᱚᱛᱚᱱᱟᱜ ᱜᱮ ᱢᱮᱱᱟᱜᱼᱟ ᱚᱱᱟ ᱯᱚᱛᱚᱵᱽ ᱫᱚ ᱚᱱᱟ ᱯᱩᱛᱷᱤ ᱫᱚ ᱵᱟᱵᱚᱱ ᱠᱩᱥᱤᱭᱟᱜ ᱜᱮᱭᱟ ᱯᱳᱭᱞᱳ ᱨᱮᱫᱚ ᱢᱮᱱᱠᱷᱟᱱ ᱯᱟᱲᱦᱟᱣ ᱞᱮᱠᱷᱟᱱ ᱟᱹᱰᱤ ᱞᱮᱠᱟᱱ ᱵᱟᱰᱟᱭᱟᱜ ᱞᱟᱹᱠᱛᱤ ᱡᱤᱱᱤᱥ ᱢᱮᱱᱟᱜᱼᱟ ᱵᱟᱰᱟᱭ ᱞᱮᱠᱷᱟᱱ ᱵᱚᱱ ᱟᱵᱚᱱᱟᱜ ᱜᱮ ᱵᱷᱟᱜᱮᱜᱼᱟ ᱱᱚᱣᱟ ᱜᱮᱵᱚᱱ ᱵᱟᱰᱟᱭᱟ